ᱦᱮᱸ ᱦᱮᱞᱳ

ᱦᱮᱸ ᱦᱮᱸ ᱱᱚᱸᱰᱮ ᱯᱩᱨᱵᱚ ᱵᱚᱨᱫᱷᱚᱢᱟᱱ ᱨᱮᱫᱚ ᱡᱟᱹᱥᱛᱤ ᱫᱚ ᱦᱩᱲᱩ ᱪᱟᱥ ᱦᱩᱭᱩᱜᱼᱟ ᱵᱚᱨᱥᱟ ᱨᱮᱦᱚᱸ ᱦᱩᱭᱩ ᱦᱩ ᱵᱚᱨᱥᱟ ᱨᱮᱦᱚᱸ ᱠᱚᱨᱟᱣ ᱟᱠᱚ ᱪᱟᱥ ᱟᱵᱟᱫ ᱠᱷᱚᱨᱟ ᱨᱮᱦᱚᱸ ᱠᱚ ᱪᱟᱥ ᱦᱩᱭᱩᱜ ᱜᱮᱭᱟ ᱦᱮᱸ ᱟᱹᱞᱩ ᱯᱮᱸᱭᱟᱡᱽ ᱥᱚᱵᱽᱡᱤ ᱠᱚ ᱛᱟᱦᱮᱱᱟ ᱵᱟᱸᱫᱟ ᱠᱚᱯᱤ ᱯᱷᱩᱞ ᱠᱚᱯᱤ ᱢᱩᱞᱟᱹ ᱯᱩᱨᱟᱹᱭ ᱟᱲᱟᱜ ᱠᱚ ᱦᱮᱸ ᱱᱚᱣᱟ ᱟᱞᱮ ᱚᱠᱟ ᱞᱮ ᱪᱟᱥᱟ ᱚᱱᱟ ᱠᱚᱫᱚ ᱥᱟᱱᱟᱢ ᱵᱟᱭᱨᱮ ᱪᱟᱞᱟᱜ ᱜᱮᱭᱟ ᱦᱩᱲᱩ ᱥᱚᱵᱽᱡᱤ ᱠᱚ ᱦᱮᱸ ᱛᱩᱲᱤ ᱠᱚ ᱟᱨ ᱯᱷᱚᱞ ᱠᱚ ᱥᱚᱥᱟ ᱟᱺᱠ ᱠᱚᱠᱚ ᱨᱚᱦᱚᱭᱟ ᱥᱟᱹᱨᱩ ᱦᱮᱸ ᱦᱮᱸ ᱟᱨ ᱟᱢ ᱦᱚᱸ ᱡᱩᱫᱤ ᱫᱚᱨᱠᱟᱨᱟᱢ ᱠᱷᱟᱱ ᱱᱚᱸᱰᱮ ᱠᱷᱚᱱᱮᱢ ᱤᱫᱤ ᱫᱟᱲᱮᱜ ᱟᱢ ᱦᱮᱸ ᱦᱮᱸ ᱴᱷᱤᱠ ᱜᱮᱭᱟ